ᱟᱹᱛᱩ ᱠᱚᱨᱮ ᱥᱟᱵ ᱫᱚᱦᱚ ᱨᱮᱭᱟᱜ ᱠᱟᱹᱢᱤᱭᱟᱹ ᱠᱚᱫᱚ ᱱᱚᱝᱠᱟ ᱞᱮᱠᱟᱛᱮ ᱦᱩᱭᱩᱜᱼᱟ ᱪᱮᱞᱮᱧᱡ ᱦᱩᱭᱩᱜᱼᱟ ᱪᱮᱫ ᱞᱮᱠᱟᱛᱮ ᱢᱟᱱᱮ ᱴᱟᱠᱟ ᱯᱚᱭᱥᱟ ᱥᱚᱵ ᱥᱳᱢᱳᱭ ᱮᱢᱟ ᱠᱚ ᱠᱷᱟᱱ ᱢᱚᱱᱮᱨ ᱢᱚᱛᱚ ᱞᱮᱠᱟ ᱚᱱᱠᱟ ᱞᱮᱠᱟᱛᱮ ᱠᱟᱹᱢᱤᱭᱟᱹᱠᱚ ᱫᱚᱠᱚ ᱧᱟᱢᱚᱜᱼᱟ ᱩᱱᱠᱩ ᱦᱚᱸ ᱨᱟᱹᱥᱠᱟᱹ ᱠᱚ ᱵᱩᱡᱷᱟᱹᱣᱟ ᱟᱨ ᱩᱱᱠᱩᱣᱟᱜ ᱠᱟᱹᱢᱤ ᱫᱚ ᱜᱚᱜᱚ ᱦᱚᱲ ᱫᱚ ᱟᱹᱲᱟᱹᱭᱥᱚ ᱟᱨ ᱠᱚᱲᱟ ᱦᱚᱲᱟᱜ ᱫᱚ ᱛᱤᱱᱥᱚ ᱞᱮᱠᱟ ᱠᱟᱱᱟ ᱚᱱᱠᱟ ᱞᱮᱠᱟᱛᱮ ᱠᱟᱹᱢᱤ ᱜᱟᱹᱠᱷᱩᱲᱤᱭᱟᱹ ᱫᱚᱠᱚ ᱧᱟᱢᱚᱜᱼᱟ ᱢᱮᱱᱠᱷᱟᱱ ᱟᱹᱰᱤ ᱟᱹᱛᱩᱨᱮ ᱱᱚᱝᱠᱟ ᱜᱮ ᱧᱮᱞ ᱠᱟᱱᱟ ᱡᱮ ᱠᱟᱹᱢᱤ ᱠᱚ ᱚᱠᱚᱭ ᱴᱟᱠᱟ ᱥᱚᱡᱽ ᱛᱮᱠᱚ ᱮᱢᱟ ᱠᱚᱣᱟ ᱱᱚᱝᱠᱟ ᱛᱮᱜᱮ ᱠᱚ ᱠᱟᱹᱢᱤ ᱠᱚᱫᱚ ᱠᱚ ᱧᱟᱢᱚᱜᱚᱜᱼᱟ